ᱵᱟᱡᱟᱨ ᱨᱮ ᱪᱟᱞᱟᱣ ᱠᱟᱛᱮ ᱞᱩᱛᱩᱨ ᱨᱮᱱᱟᱜ ᱢᱟᱞᱟ ᱥᱟᱹᱲᱤ ᱠᱩᱧ ᱦᱟᱛᱟᱣ ᱟᱹᱜᱩ ᱞᱮᱫᱟ ᱞᱤᱧ ᱚᱱᱟ ᱢᱤᱫ ᱵᱟᱨ ᱪᱟᱸᱫᱳ ᱵᱟᱫᱮ ᱞᱟᱫᱮ ᱠᱟᱛᱮᱜᱮ ᱞᱩᱛᱩᱨ ᱨᱮᱱᱟᱜ ᱠᱚᱦᱚᱸ ᱨᱚᱝ ᱪᱚᱴᱟᱣ ᱮᱱᱟ ᱢᱟᱞᱟ ᱠᱚᱦᱚᱸ ᱛᱚᱯᱟᱜ ᱮᱱᱟ ᱥᱟᱹᱲᱤ ᱨᱮᱱᱟᱜ ᱨᱚᱝ ᱦᱚᱸ ᱪᱚᱴᱟᱣ ᱮᱱᱟ ᱟᱫᱚ ᱩᱱᱟᱜ ᱫᱟᱢ ᱛᱮ ᱦᱟᱛᱟᱣ ᱠᱟᱛᱮᱫ ᱱᱚᱜ ᱚᱭ ᱟᱭᱢᱟ ᱫᱤᱱ ᱦᱚᱸ ᱵᱟᱹᱧ ᱵᱮᱵᱚᱨ ᱦᱟᱨ ᱫᱟᱲᱮ ᱟᱫᱟ ᱫᱚᱠᱟᱱ ᱫᱟᱨ ᱫᱚ ᱟᱹᱰᱤ ᱟᱴᱠᱚ ᱴᱷᱚᱠᱟᱣ ᱠᱮᱫ ᱞᱤᱧᱟᱹ